ᱴᱤᱵᱷᱤ ᱡᱟᱦᱟᱸ ᱫᱚ ᱦᱚᱲᱢᱚ ᱡᱤᱣᱤ ᱵᱟᱠᱷᱨᱟᱛᱮ ᱟᱹᱰᱤ ᱵᱟ ᱲᱤᱡ ᱚᱲᱥᱚᱝ ᱮ ᱟᱜᱩᱭᱟ ᱥᱟᱶᱛᱮ ᱟᱹᱰᱤ ᱡᱟᱹᱥᱛᱤ ᱴᱤᱵᱷᱤ ᱧᱮᱞ ᱞᱮᱠᱷᱟᱱ ᱡᱟ ᱯᱤᱫ ᱨᱮᱭᱟᱜ ᱟᱡᱷᱟᱴ ᱵᱮᱣᱦᱟᱨ ᱨᱮᱭᱟᱜ ᱟᱡᱷᱟᱴ ᱟᱭᱢᱟ ᱟᱡᱟᱨ ᱨᱮᱭᱟᱜ ᱟᱡᱷᱟᱴ ᱮ ᱟᱜᱩᱭᱟ ᱴᱤᱵᱷᱤ ᱦᱚᱛᱮᱡ ᱛᱮ ᱦᱩᱰᱤᱧ ᱜᱤᱫᱽᱨᱟᱹ ᱠᱚ ᱪᱮᱛᱟᱱ ᱵᱟ ᱲᱤᱡ ᱩᱭᱦᱟᱹᱨ ᱵᱷᱟᱵᱽᱱᱟ ᱦᱮᱡ ᱫᱟᱲᱮᱜᱼᱟ